ᱦᱮᱸ ᱦᱮᱞᱳ ᱡᱚᱦᱟᱨ ᱡᱚᱦᱟᱨ ᱤᱧ ᱵᱟᱰᱟᱭ ᱥᱟᱱᱟᱧ ᱠᱟᱱᱟ ᱪᱮᱫᱞᱮᱠᱟ ᱟᱛᱳ ᱫᱤᱥᱚᱢ ᱠᱚᱨᱮᱱᱟᱜ ᱦᱟᱞᱪᱟᱞ ᱠᱚ ᱫᱟᱨᱮ ᱱᱟᱹᱲᱤ ᱠᱚ ᱪᱮᱫᱞᱮᱠᱟ ᱢᱮᱱᱟᱜᱼᱟᱱ ᱟᱨᱠᱤ ᱵᱟᱝ ᱪᱮᱫᱞᱮᱠᱟ ᱨᱚᱦᱚᱭ ᱵᱟᱲᱟᱭᱮᱜᱼᱟ ᱯᱮᱥᱮ ᱵᱟᱝ ᱠᱟᱹᱴᱤᱡ ᱚᱱᱛᱮᱱᱟᱜ ᱞᱟᱹᱭᱟᱹᱧ ᱢᱮ ᱚ ᱚ ᱟᱨ ᱱᱚᱝᱠᱟ ᱪᱟᱥᱵᱟᱥ ᱠᱚᱫᱚ ᱴᱷᱤᱠ ᱢᱟᱪᱷᱟ ᱜᱮ ᱪᱟᱞᱟᱜ ᱠᱟᱱᱟ ᱟᱨ ᱱᱚᱝᱠᱟ ᱤᱭᱟᱹ ᱧᱩ ᱫᱟᱜ ᱠᱚᱨᱮᱱᱟᱜ ᱵᱮᱵᱚᱥᱛᱟ ᱠᱚ ᱪᱮᱫᱞᱮᱠᱟ ᱚ ᱦᱚᱸ ᱢᱟᱱᱮ ᱪᱮᱫᱞᱮᱠᱟ ᱰᱟᱹᱰᱤ ᱠᱟᱱ ᱛᱟᱯᱮᱭᱟ ᱥᱮ ᱠᱚᱞ ᱠᱟᱱᱟ ᱥᱮ ᱪᱮᱫᱞᱮᱠᱟ ᱠᱩᱧ ᱚ ᱦᱚ ᱟᱨ ᱫᱟᱨᱮ ᱱᱟᱹᱲᱤ ᱠᱚ ᱪᱮᱫᱞᱮᱠᱟᱱᱟ ᱟᱵᱚᱣᱟᱜ ᱯᱨᱟᱠᱨᱤᱛᱤᱠ ᱥᱚᱝᱥᱚᱫᱚᱱ ᱵᱟᱧᱪᱟᱣ ᱫᱚᱦᱚ ᱱᱚᱝᱠᱟ ᱫᱟᱨᱮ ᱠᱚᱯᱮ ᱨᱚᱦᱚᱭ ᱵᱟᱲᱟᱭᱮᱜᱼᱟ ᱪᱮ ᱵᱟᱝ ᱜᱮ ᱚ ᱮᱱᱠᱷᱟᱱ ᱫᱟᱜ ᱨᱮᱱᱟᱜ ᱫᱚ ᱢᱟᱱᱮ ᱯᱨᱳᱵᱞᱮᱢ ᱧᱚᱜ ᱜᱮᱭᱟ ᱵᱟᱝ ᱚ ᱟᱨ ᱤᱱᱟᱹ ᱠᱚᱜᱮ ᱵᱟᱲᱟᱭ ᱥᱟᱱᱟᱧ ᱠᱟᱱ ᱛᱟᱦᱮᱸᱫ ᱟᱨ ᱟᱯᱮ ᱚᱱᱛᱮᱱᱟᱜ ᱢᱟ ᱪᱮᱫᱞᱮᱠᱟ ᱦᱟᱞᱪᱟᱞ ᱢᱮᱱᱟᱜᱼᱟ ᱚᱱᱟ ᱠᱟᱹᱴᱤᱡ ᱞᱟᱹᱭ ᱧᱚᱜ ᱟᱹᱧ ᱢᱮ ᱟᱢᱛᱮ ᱤᱧ ᱢᱟ ᱟᱹᱰᱤ ᱜᱟᱱᱤᱧ ᱠᱩᱞᱤ ᱠᱮᱫ ᱢᱮᱭᱟ ᱚ ᱚ ᱦᱮᱸ ᱦᱮᱸ ᱦᱮᱸ ᱴᱷᱤᱠ ᱜᱮᱭᱟ ᱛᱚᱵᱮ